ᱚᱱᱞᱟᱭᱤᱱ ᱥᱚᱯᱤᱧ ᱨᱮᱫᱚ ᱱᱟᱯᱟᱭ ᱥᱩᱵᱤᱫᱷᱟ ᱜᱮᱭᱟ ᱦᱮᱸ ᱯᱷᱤᱞᱤᱯᱠᱟᱨᱴ ᱤᱧ ᱵᱮᱣᱦᱟᱨᱟ ᱤᱧ ᱦᱚᱸ ᱱᱚᱶᱟ ᱥᱚᱯᱤᱧ ᱨᱮ ᱞᱟᱦᱟ ᱛᱮᱫᱚ ᱡᱟᱸᱦᱟᱜᱮᱢ ᱮ ᱚᱰᱟᱨᱟ ᱚᱱᱟ ᱜᱮ ᱦᱤᱡᱩᱜ ᱠᱟᱱ ᱛᱟᱦᱮᱸᱫᱼᱟ ᱢᱮᱱᱠᱷᱟᱱ ᱱᱮᱛᱟᱨ ᱫᱚ ᱚᱱᱟ ᱡᱟᱦᱟᱸᱢ ᱚᱰᱟᱨᱟ ᱚᱱᱟ ᱵᱟᱝ ᱦᱚᱢ ᱠᱩᱥᱤᱭᱟᱜᱼᱟ ᱵᱟᱝ ᱦᱚᱢ ᱧᱟᱢ ᱫᱟᱲᱮᱭᱟᱜᱼᱟ ᱱᱚᱶᱟ ᱨᱮᱱᱟᱜ ᱵᱷᱟᱹᱜᱤ ᱥᱮᱫ ᱫᱚ ᱚᱲᱟᱜ ᱠᱷᱚᱱ ᱡᱤᱱᱤᱥ ᱮᱢ ᱧᱟᱢ ᱮᱫᱟ ᱠᱷᱟᱨᱟᱵ ᱠᱚᱫᱚ ᱡᱟᱦᱟᱸᱢ ᱚᱰᱟᱨᱟ ᱚᱱᱟ ᱵᱷᱟᱹᱜᱤ ᱵᱟᱝ ᱦᱚᱢ ᱧᱟᱢ ᱫᱟᱲᱮᱭᱟᱜᱼᱟ